ᱦᱮᱞᱳ ᱜᱚᱢᱠᱮ ᱡᱚᱦᱟᱨ ᱟᱨ ᱚᱱᱛᱮ ᱨᱮᱜᱮ ᱟᱨ ᱢᱟᱲᱟᱝ ᱨᱮᱜᱮᱞᱤᱧ ᱞᱟᱹᱭᱮᱫᱼᱟ ᱤᱭᱟᱹ ᱛᱩᱢᱫᱟᱜᱼᱴᱟᱢᱟᱠ ᱨᱩᱠᱚ ᱮᱱᱮᱡᱼᱥᱮᱨᱮᱧ ᱠᱚᱵᱮᱱ ᱪᱮᱫᱟᱠᱚ ᱠᱟᱱ ᱛᱮᱦᱮᱱᱫᱚ ᱵᱟᱹᱵᱩᱠᱚ ᱜᱤᱫᱽᱨᱟᱹᱠᱚ ᱟᱫᱚ ᱚᱱᱟᱜᱮ ᱵᱟᱹᱵᱩ ᱛᱤᱠᱤᱱ ᱵᱟᱨᱭᱟ ᱢᱮᱱᱟᱜ ᱠᱤᱱᱟ ᱟᱫᱚᱞᱤᱧ ᱵᱷᱮᱡᱟ ᱠᱮᱠᱤᱱᱟ ᱦᱩᱱᱟᱹᱝ

ᱟᱨ ᱛᱩᱢᱫᱟᱜᱼᱴᱟᱢᱟᱠ ᱠᱚᱫᱚ ᱦᱳᱭ ᱟᱪᱪᱷᱟ ᱛᱤᱱᱟᱹᱜ ᱠᱟᱛᱮᱫ ᱤᱭᱟᱹ ᱠᱟᱹᱣᱰᱤ ᱠᱚᱫᱚᱵᱮᱱ ᱦᱟᱛᱟᱣᱮᱫᱼᱟ ᱮᱱᱠᱷᱟᱱ ᱢᱟ ᱚᱱᱟ ᱦᱤᱥᱟᱹᱵᱽ ᱚᱼᱦᱚᱸ ᱟᱨ ᱫᱚᱝ ᱥᱮᱨᱮᱧ ᱞᱟᱜᱽᱬᱮ ᱥᱮᱨᱮᱧ ᱡᱚᱛᱚᱜᱮᱠᱚ ᱚᱸᱰᱮ ᱪᱮᱫ ᱦᱩᱭᱩᱜ ᱠᱟᱱᱟ ᱵᱟᱝ ᱦᱳᱭ ᱦᱳᱭ ᱦᱳᱭ ᱦᱮᱸ ᱦᱮᱸ ᱦᱮᱸ ᱦᱮᱸ ᱚᱱᱟᱜᱮ ᱟᱫᱚ ᱵᱟᱹᱵᱩ ᱛᱤᱠᱤᱱ ᱢᱮᱱᱟᱜ ᱠᱤᱱᱟᱹ ᱩᱱᱠᱤᱱ ᱦᱚᱛᱚ ᱱᱟᱦᱟᱸᱜ ᱥᱟᱢᱟᱡᱤᱠ ᱦᱚᱸᱜᱼᱚᱭ ᱟᱵᱚᱣᱟᱜ ᱡᱟᱦᱟᱸ ᱥᱚᱝᱠᱨᱤᱛᱤ ᱠᱟᱱᱟ ᱚᱱᱟ ᱢᱟ ᱵᱟᱝ ᱪᱮᱫ ᱟᱹᱠᱤᱱ ᱠᱷᱟᱱᱼᱦᱟᱸᱜ ᱛᱩᱢᱫᱟᱜᱼᱴᱟᱢᱟᱠ ᱨᱩᱠᱚ ᱵᱟᱲᱟᱭ ᱫᱚᱨᱠᱟᱨ ᱠᱟᱱᱟ ᱟᱵᱚ ᱵᱤᱦᱟ ᱵᱟᱯᱞᱟᱨᱮ ᱟᱹᱰᱤ ᱞᱟᱹᱠᱛᱤᱭᱟᱱ ᱠᱟᱱᱟ ᱱᱚᱣᱟ ᱢᱟ ᱦᱮᱸ ᱦᱮᱸ ᱟᱪᱪᱷᱟ ᱴᱷᱤᱠ ᱴᱷᱤᱠ

ᱦᱳᱭ ᱦᱳᱭ ᱟᱪᱪᱷᱟ ᱮᱱᱠᱷᱟᱱᱫᱚ ᱥᱳᱢᱵᱟᱨᱥᱮᱱ ᱠᱷᱱᱟᱜᱞᱤᱧ ᱵᱷᱮᱡᱟᱠᱟᱠᱤᱱᱟ ᱮᱱᱠᱷᱟᱱ ᱦᱳᱭ ᱦᱳᱭ ᱟᱪᱪᱷᱟ ᱴᱷᱤᱠᱜᱮᱭᱟ ᱜᱚᱢᱠᱮ ᱦᱮᱸ